ᱯᱚᱥᱪᱤᱢ ᱵᱟᱝᱞᱟ ᱯᱚᱱᱚᱛ ᱯᱟᱦᱚᱴᱟ ᱠᱷᱚᱱᱟᱜ ᱯᱟᱹᱴᱷᱩᱣᱟᱹ ᱜᱤᱫᱽᱨᱟᱹ ᱠᱚ ᱟᱹᱰᱤ ᱞᱮᱠᱟᱱ ᱵᱨᱤᱛᱛᱤ ᱠᱚ ᱮᱢᱟ ᱠᱚᱣᱟ ᱡᱮᱞᱮᱠᱟ ᱯᱨᱤᱢᱮᱴᱨᱤᱠ ᱥᱠᱚᱞᱟᱨᱥᱤᱯ ᱛᱟᱨᱯᱚᱨᱮ ᱯᱳᱥᱴ ᱢᱮᱴᱨᱤᱠ ᱥᱠᱚᱞᱟᱨᱥᱤᱯ ᱵᱤᱥᱮᱥ ᱢᱮᱫᱷᱟ ᱵᱨᱤᱛᱛᱤ ᱥᱮ ᱢᱮᱨᱤᱴ ᱮᱥᱠᱚᱞᱟᱨᱥᱤᱯ ᱱᱤᱭᱟᱹ ᱵᱨᱤᱛᱛᱤ ᱧᱟᱢ ᱞᱟᱹᱜᱤᱫ ᱱᱩᱱᱱᱚᱛᱚ ᱠᱤᱪᱷᱩ ᱥᱚᱨᱛᱟᱵᱚᱞᱤ ᱛᱟᱦᱮᱱᱟ ᱡᱟᱦᱟᱸᱫᱚ ᱱᱚᱝᱠᱟᱹ ᱦᱚᱸ ᱦᱩᱭ ᱫᱟᱲᱮᱭᱟᱜᱼᱟ ᱩᱱᱤ ᱜᱤᱫᱽᱨᱟᱹ ᱮᱥᱥᱤ ᱮᱥᱴᱤ ᱥᱮ ᱳᱵᱤᱥᱤ ᱦᱳᱭ ᱞᱮᱱᱠᱷᱟᱱᱮ ᱧᱟᱢᱟ ᱥᱮ ᱩᱱᱠᱩᱣᱟᱜ ᱚᱲᱟᱜ ᱦᱚᱲᱟᱜ ᱨᱳᱡᱽᱜᱟᱨ ᱟᱲᱟᱭ ᱞᱟᱠᱷ ᱴᱟᱠᱟ ᱠᱷᱚᱱ ᱠᱚᱢ ᱦᱩᱭ ᱞᱟᱹᱠᱛᱤᱜ ᱠᱟᱱᱟ ᱥᱮ ᱟᱡ ᱟᱭᱳ ᱟᱡ ᱵᱟᱵᱟ ᱥᱚᱨᱠᱟᱨᱤ ᱪᱟᱹᱠᱨᱤ ᱠᱤᱱ ᱠᱚᱨᱟᱣ ᱞᱮᱠᱷᱟᱱ ᱵᱟᱝᱠᱤᱱ ᱧᱟᱢᱟ ᱱᱤᱝᱠᱟᱹ ᱠᱤᱪᱷᱩ ᱠᱤᱪᱷᱩ ᱥᱚᱨᱛᱟᱵᱚᱞᱤ ᱯᱨᱳᱡᱳᱡᱡᱚ ᱢᱮᱱᱟᱜᱼᱟ ᱚᱱᱟ ᱥᱟᱶᱛᱮ ᱛᱤᱨᱞᱟᱹ ᱠᱚ ᱞᱟᱹᱜᱤᱫ ᱵᱤᱥᱮᱥ ᱵᱨᱤᱛᱛᱤ ᱨᱮᱱᱟᱜ ᱦᱚᱸ ᱵᱮᱵᱚᱥᱛᱷᱟ ᱢᱮᱱᱟᱜᱼᱟ ᱡᱮᱢᱚᱱ ᱠᱚᱱᱱᱟᱥᱤᱨᱤ ᱨᱩᱯᱚᱥᱨᱤ ᱥᱤᱠᱠᱷᱟᱥᱨᱤ ᱚᱱᱟ ᱪᱷᱟᱲᱟ ᱦᱚᱸ ᱳᱭᱮᱥᱤᱥ ᱮᱥᱠᱚᱞᱟᱨᱥᱤᱯ ᱨᱮᱱᱟᱜ ᱵᱮᱵᱚᱥᱛᱷᱟ ᱢᱮᱱᱟᱜᱼᱟ ᱵᱷᱟᱹᱜᱮ ᱯᱟᱲᱦᱟᱣ ᱞᱮᱱᱠᱷᱟᱱ ᱫᱚ ᱥᱚᱨᱠᱟᱨᱤ ᱵᱷᱟᱵᱽᱛᱮ ᱵᱨᱤᱛᱛᱤ ᱪᱷᱟᱲᱟ ᱦᱚᱸ ᱵᱮᱥᱚᱨᱠᱟᱨᱤ ᱥᱤᱠᱠᱷᱟ ᱯᱨᱚᱛᱤᱥᱴᱷᱟᱱ ᱠᱷᱚᱱᱦᱚᱸ ᱵᱨᱤᱛᱛᱤ ᱧᱟᱢᱚᱜ ᱜᱮᱭᱟ